ᱡᱟᱦᱟᱸ ᱱᱚᱣᱟ ᱛᱚ ᱵᱮᱵᱽᱥᱟ ᱵᱮᱵᱽᱥᱟ ᱨᱮᱭᱟᱜ ᱡᱟᱦᱟᱸᱴᱟᱜ ᱢᱤᱫᱴᱮᱱ ᱡᱚᱠᱷᱚᱱᱮᱢ ᱵᱮᱵᱽᱥᱟᱭ ᱠᱷᱟᱱ ᱮᱛᱚᱦᱚᱵᱨᱮ ᱛᱚᱠᱷᱚᱱ ᱫᱚ ᱮᱦᱚᱵ ᱨᱮᱫᱚ ᱦᱚᱲᱠᱚᱫᱚ ᱵᱟᱠᱚ ᱯᱚᱨᱤᱪᱚᱭ ᱩᱯᱨᱩᱢᱠᱚ ᱵᱟᱝ ᱛᱮᱦᱮᱱ ᱠᱷᱟᱱ ᱛᱚ ᱮᱵᱽᱥᱟᱫᱚ ᱟᱹᱰᱤ ᱠᱚᱢᱜᱮ ᱦᱩᱭᱩᱜ ᱠᱟᱱᱟ ᱡᱚᱠᱷᱚᱱ ᱤᱧᱟᱹᱜ ᱵᱮᱵᱽᱥᱟ ᱵᱟᱝ ᱦᱩᱭᱩᱜ ᱠᱟᱱᱟ ᱛᱚᱠᱷᱚᱱ ᱫᱚ ᱤᱧ ᱢᱤᱫᱴᱮᱱ ᱜᱩᱱᱟᱹᱱ ᱦᱩᱫᱤᱥ ᱜᱩᱱᱟᱹᱱ ᱠᱟᱛᱮᱫ ᱢᱤᱫᱴᱮᱱ ᱤᱧ ᱠᱚᱨᱟᱣ ᱠᱮᱫᱟ ᱡᱮ ᱱᱤᱛᱚᱜ ᱢᱤᱫᱴᱮᱱ ᱠᱷᱟᱛᱟᱨᱮ ᱥᱮ ᱱᱳᱴ ᱠᱤᱫᱟᱹᱧ ᱡᱮ ᱚᱱᱟ ᱡᱟᱭᱜᱟᱨᱮ ᱤᱧ ᱚᱠᱟ ᱡᱟᱭᱜᱟᱨᱮᱧ ᱵᱮᱵᱽᱥᱟᱭᱮᱫᱟ ᱡᱚᱛᱚ ᱮᱠ ᱠᱚᱛᱷᱟᱭ ᱫᱚᱠᱟᱱ ᱛᱚ ᱚᱸᱰᱮ ᱚᱱᱟ ᱤᱧᱟᱹᱜ ᱧᱩᱛᱩᱢ ᱤᱧᱟᱹᱜ ᱴᱷᱤᱠᱟᱹᱱᱟ ᱮᱰᱰᱨᱮᱥ ᱠᱚ ᱡᱚᱛᱚᱯᱧ ᱮᱢ ᱠᱮᱫᱟ ᱛᱳ ᱚᱱᱟ ᱮᱢ ᱠᱟᱛᱮᱫ ᱡᱚᱠᱷᱚᱱ ᱯᱚᱨᱮᱨ ᱫᱤᱱ ᱦᱩᱭ ᱮᱱᱟ ᱛᱚᱠᱷᱚᱱ ᱯᱚᱨᱮᱨ ᱫᱤᱱ ᱠᱷᱚᱱ ᱟᱭᱢᱟ ᱨᱚᱠᱚᱢ ᱠᱚᱞᱟᱹᱧᱟᱹ ᱠᱚ ᱯᱷᱚᱱᱟᱹᱧᱟᱹᱠᱚ ᱡᱮ ᱵᱟᱹᱵᱩ ᱟᱢᱟᱜ ᱚᱲᱟᱜ ᱚᱠᱟᱨᱮ ᱥᱮ ᱟᱢᱟᱜ ᱤᱭᱟᱹᱫᱚ ᱚᱠᱟᱥᱮᱫᱨᱮ ᱛᱳ ᱴᱷᱤᱠ ᱴᱷᱤᱠᱟᱹᱱᱟ ᱧᱟᱢ ᱠᱟᱛᱮᱫ ᱤᱧᱴᱷᱮᱡᱠᱚ ᱥᱮᱴᱮᱨᱚᱜ ᱠᱟᱱᱟ ᱛᱚᱠᱷᱚᱱᱜᱮ ᱤᱧᱟᱹᱜ ᱵᱮᱵᱽᱥᱟᱧ ᱧᱮᱞ ᱮᱫᱟ ᱵᱟᱹᱭ ᱵᱟᱹᱭᱛᱮ ᱤᱧᱟᱹᱜ ᱵᱮᱵᱽᱥᱟ ᱵᱟᱲᱦᱟᱣ ᱤᱫᱤᱜᱠᱟᱱ ᱛᱤᱧᱟᱹ ᱛᱚᱠᱷᱚᱱ ᱠᱮᱥ ᱨᱮᱭᱟᱜ ᱯᱟᱭᱥᱟ ᱨᱮᱭᱟᱜ ᱴᱮᱱᱥᱮᱱ ᱡᱟᱹᱥᱛᱤ ᱱᱮᱛᱟᱨᱢᱟ ᱴᱮᱠᱱᱳᱞᱚᱡᱤ ᱦᱚᱲ ᱢᱟᱱᱮ ᱱᱮᱛᱟᱨᱢᱟ ᱯᱷᱚᱱ ᱯᱷᱚᱱᱨᱮ ᱥᱩᱵᱤᱛᱟ ᱦᱮᱱᱟᱜᱼᱟ ᱚᱱᱟᱛᱮ ᱤᱧᱟᱹᱜ ᱫᱚ ᱥᱟᱱᱟᱢ ᱤᱭᱟᱹ ᱠᱷᱚᱱᱜᱮ ᱥᱩᱵᱤᱛᱟ ᱦᱮᱱᱟᱜᱼᱟ ᱯᱷᱚᱱ ᱯᱮ ᱜᱩᱜᱩᱞ ᱯᱮ ᱛᱳ ᱡᱚᱛᱚᱜᱮ ᱢᱚᱡᱽ ᱦᱩᱭᱠᱟᱱ ᱛᱤᱧᱟᱹ ᱡᱮᱦᱮᱛᱩ ᱠᱚᱨᱟᱣ ᱚᱱᱠᱟᱜᱮ ᱵᱮᱵᱽᱥᱟ ᱡᱮᱢᱚᱱ ᱟᱨᱦᱚᱸ ᱤᱧᱟᱹᱜ ᱵᱮᱵᱽᱥᱟᱫᱚ ᱱᱤᱛᱚᱜᱫᱚ ᱵᱟᱲᱦᱟᱣ ᱪᱟᱞᱟᱣᱮᱱ ᱛᱤᱧᱟᱹ